ᱢᱚᱬᱮ ᱜᱚᱴᱟᱝ ᱢᱟᱹᱦᱤᱛ ᱮᱭᱟᱭ ᱢᱟᱹᱦᱤᱛ ᱡᱟᱹᱯᱩᱫ ᱪᱟᱸᱫᱚ ᱜᱮᱵᱟᱨ ᱢᱟᱹᱦᱤᱛ ᱵᱟᱹᱭᱥᱟᱠ ᱪᱟᱸᱫᱚ ᱜᱮᱟᱨᱮ ᱢᱟᱹᱦᱤᱛ ᱫᱟᱸᱥᱟᱭ ᱪᱟᱸᱫᱚ ᱵᱟᱜᱮ ᱯᱩᱱ ᱢᱟᱹᱦᱤᱛ ᱥᱚᱦᱨᱟᱭ ᱪᱟᱸᱫᱚ ᱯᱮᱜᱮᱞ ᱢᱟᱹᱦᱤᱛ ᱟᱜᱷᱟᱬ ᱪᱟᱸᱫᱚ